ᱢᱮᱥᱟ ᱠᱮᱫ ᱟᱹᱰᱤ ᱦᱩᱰᱤᱧ ᱦᱩᱰᱤᱧ ᱠᱷᱚᱱ ᱜᱤᱧ ᱧᱮᱞ ᱠᱟᱫ ᱠᱚᱣᱟ ᱤᱧᱦᱚᱸ ᱫᱟᱫᱟ ᱛᱟᱠᱚ ᱥᱮ ᱯᱮᱠᱴᱤᱥᱚᱜᱼᱟ ᱠᱚ ᱚᱱᱟ ᱰᱟᱸᱜᱟ ᱠᱚᱨᱮᱜ ᱧᱮᱞ ᱛᱮᱜᱮ ᱤᱧ ᱦᱚᱸ ᱪᱮᱫ ᱮᱜᱼᱟ ᱩᱢᱮᱹᱨ ᱛᱟᱦᱮᱸ ᱠᱟᱱᱟ ᱩᱱ ᱥᱚᱢᱚᱭ ᱵᱚᱭᱮᱥ ᱫᱚ ᱫᱚᱥ ᱠᱷᱚᱱ ᱵᱟᱨᱚ ᱵᱚᱪᱷᱚᱨ ᱩᱱ ᱠᱷᱚᱱ ᱜᱮ ᱛᱟᱭᱚᱢ ᱛᱮᱫᱚ ᱤᱧᱦᱚᱸ ᱪᱮᱫ ᱨᱮᱭᱟᱜ ᱤᱧ ᱠᱩᱨᱩᱢᱩᱴᱩ ᱠᱮᱫᱼᱟ ᱥᱮ ᱟᱨ ᱤᱧ ᱦᱚᱸ ᱯᱮᱠᱴᱤᱥ ᱨᱮᱱᱟᱜ ᱡᱟᱨ ᱤᱧ ᱫᱚᱦᱚ ᱠᱮᱫᱼᱟ ᱤᱧ ᱦᱚᱧ ᱪᱮᱫᱟ ᱤᱧᱦᱚᱸ ᱫᱟᱫᱟ ᱛᱟᱠᱚ ᱪᱮᱫ ᱞᱮᱠᱷᱟᱡ ᱤᱧ ᱦᱚᱸ ᱞᱟᱹᱴᱩ ᱦᱚᱲ ᱤᱧ ᱵᱮᱱᱟᱜᱼᱟ ᱚᱱᱠᱟ ᱜᱮ ᱛᱟᱭᱚᱢ ᱛᱮᱫᱚ ᱤᱧ ᱦᱚᱧ ᱯᱮᱠᱴᱤᱥ ᱤᱧ ᱪᱮᱫ ᱟᱨ ᱡᱟᱨ ᱤᱧ ᱫᱚᱦᱚ ᱠᱮᱫᱟ ᱩᱱᱠᱩ ᱥᱚᱸᱜᱮᱧ ᱪᱟᱞᱟᱜᱼᱟ ᱯᱮᱠᱴᱤᱥᱚᱜ ᱟᱹᱧ ᱥᱮ ᱡᱟᱸᱜᱟ ᱠᱚ ᱦᱟᱱᱛᱮ ᱱᱟᱛᱮ ᱠᱚ ᱞᱟᱲᱟᱣᱟ ᱦᱟᱱᱛᱮ ᱠᱚ ᱤᱫᱤᱭᱟ ᱱᱚᱛᱮ ᱠᱚ ᱤᱫᱤᱭᱟ ᱛᱤ ᱠᱚ ᱦᱟᱸᱰᱮ ᱠᱚ ᱥᱟᱵᱟ ᱱᱚᱰᱮ ᱠᱚ ᱥᱟᱵᱟ ᱚᱱᱠᱟ ᱜᱮ ᱤᱧ ᱦᱚᱧ ᱩᱱᱠᱩ ᱧᱮᱞ ᱛᱮᱜᱮᱧ ᱯᱮᱠᱴᱤᱥ ᱤᱧ ᱮᱦᱚᱵ ᱠᱮᱜᱼᱟ ᱟᱨᱤᱧ ᱪᱮᱫ ᱨᱮᱭᱟᱜ ᱤᱧ ᱠᱩᱨᱩᱢᱩᱴᱩ ᱠᱮᱫᱼᱟ ᱮᱛᱚᱦᱚᱵ ᱠᱤᱫᱟᱹᱧ ᱫᱟᱫᱟ ᱛᱟᱠᱚ ᱪᱮᱫ ᱞᱮᱠᱟ ᱦᱟᱱᱛᱮ ᱱᱟᱛᱮ ᱠᱚ ᱫᱟᱬᱟᱱᱟ ᱩᱱᱠᱩ ᱜᱮ ᱛᱟᱭᱚᱢ ᱛᱮ ᱯᱟᱸᱡᱟ ᱠᱮᱜ ᱠᱚᱣᱟᱧ ᱩᱱᱠᱩ ᱧᱮᱧᱮᱞ ᱞᱟᱹᱜᱤᱫ ᱛᱮ ᱚᱠᱟ ᱠᱚᱨᱮ ᱠᱚ ᱪᱟᱞᱟᱜᱼᱟ ᱩᱱᱠᱩ ᱚᱸᱰᱮ ᱜᱮ ᱤᱧ ᱦᱚᱧ ᱪᱟᱞᱟᱜ ᱟᱹᱧ ᱟᱨᱤᱧ ᱧᱮᱞ ᱠᱚᱣᱟᱧ ᱩᱱᱠᱩ ᱧᱮᱞ ᱧᱮᱞ ᱛᱮᱜᱮ ᱤᱧᱦᱚᱸ ᱯᱮᱠᱴᱤᱥ ᱤᱧ ᱪᱮᱫ ᱠᱮᱫᱟ